ᱦᱮᱸ ᱦᱮᱸ ᱢᱮᱱᱮᱫᱟᱹᱧ ᱤᱧᱟᱹᱜ ᱫᱚᱠᱟᱱ ᱨᱮ ᱱᱟᱣᱟ ᱱᱟᱣᱟ ᱤᱛᱟᱹ ᱛᱳᱢᱟᱨ ᱠᱚᱸᱰᱦᱟ ᱡᱤᱞᱤᱧ ᱡᱤᱞᱤᱧ ᱡᱚᱜ ᱟ ᱟᱨ ᱢᱚᱴᱟ ᱢᱚᱴᱟ ᱟᱨ ᱛᱚᱢᱟᱨ ᱵᱮᱸᱜᱟᱲ ᱚᱱᱟ ᱤᱭᱟᱹ ᱵᱮᱸᱜᱟᱲᱡᱟᱹᱱᱩᱢ ᱵᱮᱸᱜᱟᱲ ᱢᱮᱱᱟᱜ ᱟ ᱴᱚᱢᱮᱴᱚᱞ ᱢᱮᱱᱟᱜ ᱟᱠᱟᱫᱟ ᱟᱨ ᱦᱚᱛᱚᱫ ᱱᱤᱭᱟᱹ ᱠᱩ ᱱᱟᱣᱟ ᱱᱟᱣᱟ ᱟᱢᱫᱟᱱᱤ ᱦᱩᱭ ᱟᱠᱟᱱᱟ ᱴᱷᱤᱠ ᱜᱮᱭᱟ ᱛᱚ ᱟᱢ ᱛᱚ ᱵᱟᱲᱟᱭᱟᱹᱧ ᱵᱷᱟᱜᱤᱢ ᱪᱟᱥᱵᱟᱥᱚᱜᱼᱟ ᱟᱨ ᱡᱚᱨᱟ ᱠᱚᱦᱚᱸ ᱠᱚᱢ ᱫᱟᱢᱛᱮ ᱵᱷᱟᱜᱤ ᱡᱚᱨᱟ ᱦᱮᱡ ᱟᱠᱟᱱᱟ ᱟᱢ ᱵᱷᱟᱜᱤ ᱤᱫᱤᱭᱢᱮ ᱛᱟᱦᱚᱞᱮ ᱪᱟᱥᱚᱜ ᱵᱟᱛ ᱛᱚ ᱦᱮᱡ ᱟᱠᱟᱱᱟ ᱱᱤᱛᱚᱜ ᱫᱚᱧ ᱯᱷᱚᱱᱟᱢ ᱠᱟᱱᱟ ᱵᱷᱟᱫᱚᱨ ᱠᱚᱸᱰᱦᱟ ᱦᱮᱡ ᱛᱤᱭᱟᱹᱜ ᱟᱠᱟᱱᱟ ᱵᱷᱟᱫᱚᱨ ᱢᱟᱥ ᱚᱱᱟᱛᱮᱜᱤᱧ ᱞᱟᱹᱭᱟᱢ ᱠᱟᱱᱟ ᱵᱷᱟᱫᱚᱨ ᱠᱚᱸᱰᱦᱟ ᱦᱚᱸ ᱢᱮᱱᱟᱜ ᱟᱠᱟᱫ ᱜᱮᱭᱟ ᱟᱨ ᱥᱤᱛᱩᱝ ᱦᱚᱸ ᱢᱮᱱᱟᱜ ᱟᱠᱟᱫ ᱜᱮᱭᱟ ᱥᱤᱛᱩᱝᱟᱜ ᱫᱚ ᱱᱤᱛᱚᱜ ᱫᱚ ᱨᱚᱦᱚᱭ ᱫᱚ ᱵᱟᱹᱧ ᱢᱮᱛᱟᱢᱟ ᱪᱮᱫᱟᱜ ᱥᱮ ᱥᱤᱛᱩᱝ ᱫᱚ ᱪᱟᱵᱟ ᱦᱤᱡᱩᱜ ᱠᱟᱱᱟ ᱵᱷᱟᱫᱚᱨᱟᱜ ᱜᱤᱢ ᱤᱫᱤᱞᱮᱠᱷᱟᱡ ᱡᱚᱛᱚᱠᱷᱚᱡ ᱢᱚᱡ ᱫᱚ ᱦᱩᱭᱩᱜᱼᱟ ᱟᱪᱷᱟ ᱟᱪᱷᱟ ᱦᱮᱸ ᱦᱩᱲᱩᱢᱟ ᱨᱚᱦᱚᱭ ᱦᱩᱲᱩᱢᱟ ᱡᱟᱭᱡᱩᱜ ᱜᱮᱢ ᱨᱚᱦᱚᱭᱮᱫ ᱱᱤᱭᱟᱹᱠᱩ ᱨᱚᱦᱚᱭ ᱧᱮᱞ ᱞᱟᱜᱟᱞᱮᱢ ᱛᱟᱦᱚᱞᱮ ᱚᱱᱟ ᱤᱭᱟᱹ ᱠᱟᱹᱴᱤᱡ ᱠᱟᱹᱴᱤᱡ ᱰᱷᱮᱸᱲᱚᱥ ᱢᱤᱫ ᱵᱤᱛᱟᱹᱜᱟᱡ ᱫᱟᱨᱤᱜᱼᱟ ᱦᱮᱸ ᱦᱮᱸ ᱦᱮᱸ

ᱦᱮᱸ ᱠᱤᱱᱛᱩ ᱚᱱᱟ ᱯᱨᱚᱥᱮᱥᱤᱧ ᱞᱟᱹᱭᱟᱢ ᱠᱟᱱᱟ ᱱᱟᱣᱟ ᱯᱨᱚᱥᱮᱥ ᱟᱢ ᱚᱱᱟ ᱠᱷᱮᱛ ᱨᱮᱭᱟᱜ ᱪᱟᱹᱨᱤᱫᱷᱟᱨᱮ ᱡᱚᱫᱤ ᱢᱤᱫ ᱢᱤᱫ ᱯᱷᱩᱴ ᱠᱟᱛᱮᱫ ᱮᱢ ᱞᱟᱞᱟ ᱞᱮᱠᱷᱟᱱ